ᱦᱮᱞᱳ ᱢᱚᱦᱟᱥᱚᱭᱟ ᱟᱞᱤᱧ ᱟᱵᱤᱱᱟᱜ ᱨᱮᱥᱴᱩᱨᱮᱱᱴ ᱨᱮ ᱵᱤᱨᱤᱭᱟᱱᱤ ᱧᱩᱛᱩᱢᱟᱱᱟᱜ ᱡᱚᱢᱟᱜ ᱞᱤᱧ ᱚᱰᱟᱨ ᱟᱠᱟᱫᱟ ᱢᱮᱱᱠᱷᱟᱱ ᱟᱵᱤᱱ ᱢᱟ ᱟᱞᱤᱧᱟᱜ ᱴᱷᱤᱠᱟᱱᱟ ᱥᱮ ᱛᱟᱦᱮᱱ ᱴᱷᱟᱶ ᱢᱟ ᱵᱟᱝᱵᱤᱱ ᱵᱟᱰᱟᱭᱟ ᱚᱱᱟ ᱞᱤᱧ ᱞᱟᱹᱭ ᱴᱷᱟᱹᱣᱠᱟᱹ ᱟᱵᱤᱱ ᱠᱟᱱᱟ ᱯᱷᱩᱞᱠᱩᱥᱢᱟ ᱵᱟᱲᱤᱜᱷᱩᱴᱩ ᱯᱷᱩᱞᱠᱩᱥᱢᱟ ᱠᱷᱚᱱ ᱯᱩᱨᱵᱚ ᱱᱟᱠᱷᱟ ᱥᱮᱫ ᱰᱷᱟᱹᱞᱟᱭ ᱨᱟᱥᱛᱟᱛᱮ ᱦᱮᱡ ᱠᱟᱛᱮᱜ ᱢᱤᱫᱴᱟᱝ ᱫᱤᱠᱩ ᱟᱛᱚ ᱵᱤᱱ ᱧᱟᱢᱟ ᱚᱱᱟ ᱫᱤᱠᱩ ᱟᱛᱚ ᱯᱟᱨᱚᱢ ᱠᱟᱛᱮᱜ ᱜᱮ ᱧᱟᱢᱚᱜᱼᱟ ᱟᱞᱮ ᱱᱚᱣᱟ ᱦᱚᱲ ᱟᱛᱚ ᱵᱟᱲᱮ ᱜᱷᱩᱴᱩ ᱚᱱᱟ ᱫᱤᱠᱩ ᱟᱛᱳ ᱯᱟᱨᱚᱢ ᱠᱟᱛᱮᱜ ᱚᱱᱟ ᱰᱷᱟᱹᱞᱟᱹᱭ ᱨᱟᱥᱛᱟ ᱛᱮᱜᱮ ᱦᱮᱡ ᱠᱟᱛᱮᱜ ᱞᱮᱸᱜᱟ ᱛᱤ ᱥᱮᱜ ᱵᱮᱱ ᱟᱹᱪᱩᱨᱚᱜᱼᱟ ᱢᱤᱫᱴᱟᱝ ᱯᱨᱟᱭᱢᱟᱨᱤ ᱤᱥᱠᱩᱞ ᱧᱟᱢᱚᱜᱼᱟ ᱚᱱᱟ ᱠᱚ ᱯᱟᱨᱚᱢ ᱠᱟᱛᱮᱜ ᱢᱤᱫᱴᱟᱝ ᱟᱛᱳ ᱯᱟᱹᱭᱞᱟᱹ ᱨᱮᱜᱮ ᱚᱲᱟᱜ ᱧᱟᱢᱚᱜᱼᱟ ᱚᱸᱰᱮ ᱜᱮ ᱟᱞᱤᱧ ᱞᱤᱧ ᱛᱤᱜᱩ ᱦᱟᱛᱟᱲᱚᱜᱼᱟ ᱚᱸᱰᱮ ᱜᱮᱵᱤᱱ ᱟᱜᱩ ᱥᱮᱴᱮᱨ ᱟᱞᱤᱧᱟᱹ